ᱜᱮᱢ ᱫᱚ ᱵᱟᱹᱲᱤᱡ ᱡᱤᱱᱤᱥ ᱫᱚ ᱵᱟᱝ ᱠᱟᱱᱟ ᱜᱮᱢ ᱮᱢ ᱠᱷᱮᱞ ᱞᱮᱠᱷᱟᱱ ᱱᱟᱯᱟᱭ ᱢᱚᱱᱮ ᱡᱤᱣᱤ ᱥᱟᱶᱛᱮ ᱥᱟᱶᱟᱨ ᱦᱚᱸ ᱱᱟᱯᱟᱭ ᱛᱮᱦᱮᱱᱟ ᱢᱮᱱᱠᱷᱟᱱ ᱱᱟᱦᱟᱜ ᱡᱩᱜᱽ ᱨᱮᱫᱚ ᱜᱮᱢ ᱵᱟᱵᱚᱛ ᱛᱮ ᱟᱹᱰᱤ ᱵᱟᱹᱲᱤᱡ ᱚᱨᱥᱚᱝ ᱯᱟᱲᱟᱜ ᱠᱟᱱᱟ ᱚᱱᱟᱛᱮ ᱟᱵᱚ ᱚᱱᱟ ᱚᱨᱥᱚᱝ ᱥᱮᱫ ᱵᱟᱝ ᱞᱟᱣᱮᱨ ᱠᱟᱛᱮᱫ ᱟᱵᱚ ᱱᱚᱣᱟ ᱜᱮᱢ ᱫᱚ ᱟᱹᱰᱤ ᱱᱟᱯᱟᱭ ᱟᱨ ᱟᱹᱰᱤ ᱴᱷᱤᱠ ᱨᱮᱵᱚᱱ ᱵᱮᱵᱚᱦᱟᱨ ᱤᱫᱤᱭᱟ ᱪᱮᱫ ᱞᱮᱠᱟ ᱡᱩᱫᱤ ᱟᱵᱚ ᱫᱤᱱᱟᱹᱢ ᱫᱤᱱ ᱫᱟᱠᱟ ᱩᱛᱩ ᱵᱚᱱ ᱡᱚᱢ ᱮᱫ ᱞᱮᱠᱟ ᱜᱮ ᱱᱚᱣᱟ ᱜᱮᱢ ᱦᱚᱸ ᱱᱟᱥᱮᱱᱟᱜ ᱵᱚᱱ ᱠᱷᱮᱞ ᱜᱚᱫᱟ ᱚᱱᱟ ᱯᱚᱨᱮ ᱟᱵᱚ ᱟᱵᱚᱱᱟᱜ ᱟᱫᱟᱨᱥ ᱠᱟᱹᱢᱤ ᱵᱚᱱ ᱠᱚᱨᱟᱣ ᱛᱟᱵᱚᱱᱟ ᱤᱱᱟᱹ ᱠᱷᱟᱱ ᱫᱚ ᱵᱟᱲᱮ ᱟᱹᱰᱤᱜᱮ ᱱᱟᱯᱟᱭᱚᱜᱼᱟ ᱪᱮᱫᱟᱜ ᱵᱟᱝ ᱢᱟ ᱜᱮᱢ ᱫᱚ ᱡᱟᱹᱥᱛᱤ ᱠᱷᱮᱞᱳᱰ ᱫᱚ ᱮᱠᱟᱞ ᱜᱮ ᱵᱟᱭ ᱥᱚᱵᱷᱟᱜᱼᱟ ᱦᱚᱲᱢᱚ ᱯᱚᱠᱷᱮ ᱟᱹᱰᱤ ᱜᱮ ᱠᱷᱩᱛᱤ ᱠᱟᱨᱚᱠᱟ